ᱤᱧᱫᱚ ᱢᱤᱫᱴᱮᱱ ᱠᱟᱨᱠᱷᱟᱱᱟᱧ ᱪᱟᱞᱟᱣᱫᱟ ᱡᱟᱦᱟᱸ ᱤᱧᱨᱮᱱ ᱠᱤᱨᱤᱧ ᱵᱟᱨᱮᱛᱮ ᱟᱭᱢᱟ ᱨᱚᱠᱚᱢ ᱠᱟᱥᱴᱚᱢᱟᱨ ᱢᱮᱱᱟᱜ ᱠᱚᱛᱤᱧᱟ ᱡᱟᱦᱟᱸ ᱤᱧᱫᱚ ᱱᱚᱸᱰᱮᱧ ᱟᱹᱠᱷᱨᱤᱧᱫᱟ ᱪᱩᱲᱤᱫᱟᱨ ᱴᱚᱯ ᱯᱮᱱᱴ ᱛᱟᱨᱯᱚᱨᱮ ᱵᱞᱟᱩᱡᱽ ᱯᱟᱹᱧᱪᱤ ᱠᱷᱟᱹᱰᱤ ᱥᱟᱭᱟ ᱱᱚᱝᱠᱟᱱ ᱡᱩᱫᱟᱹ ᱡᱩᱫᱟᱹ ᱟᱝᱜᱽᱨᱚᱵᱽ ᱞᱟᱹᱜᱤᱫ ᱡᱩᱫᱟᱹ ᱡᱩᱫᱟᱹ ᱫᱟᱢ ᱦᱚᱧ ᱫᱚᱦᱚᱣ ᱠᱟᱫᱟ ᱡᱮᱨᱚᱠᱚᱢ ᱪᱩᱲᱤᱫᱟᱨ ᱫᱚ ᱪᱟᱨᱥᱚ ᱯᱟᱸᱥᱥᱳ ᱛᱟᱨᱯᱚᱨ ᱠᱩᱨᱛᱟᱹ ᱫᱩᱥᱚ ᱴᱚᱯ ᱡᱮᱨᱚᱠᱚᱢ ᱫᱩᱥᱚ ᱟᱹᱲᱟᱹᱭᱥᱚ ᱯᱟᱹᱧᱪᱤ ᱥᱟᱹᱲᱤ ᱯᱟᱸᱥᱥᱳ ᱪᱷᱚᱥᱚ ᱪᱟᱹᱨᱥᱚ ᱱᱚᱝᱠᱟᱱ ᱟᱭᱢᱟ ᱨᱚᱠᱚᱢ ᱢᱟᱱᱮ ᱢᱟᱱᱮ ᱟᱭᱢᱟ ᱨᱚᱠᱚᱢ ᱡᱤᱱᱤᱥ ᱵᱟᱵᱚᱫ ᱛᱮ ᱟᱭᱢᱟ ᱨᱚᱠᱚᱢ ᱫᱟᱢ ᱤᱧ ᱫᱚᱦᱚ ᱠᱟᱫᱟ ᱡᱩᱫᱟᱹ ᱡᱩᱫᱟᱹ ᱟᱨ ᱢᱟᱱᱮ ᱡᱤᱱᱤᱥ ᱢᱚᱡᱽ ᱤᱭᱟᱹᱛᱮ ᱟᱭᱢᱟ ᱨᱚᱠᱚᱢ ᱠᱟᱥᱴᱚᱢᱟᱨ ᱠᱚ ᱦᱤᱡᱩᱜ ᱠᱟᱱ ᱛᱤᱧᱟᱹ ᱟᱨ ᱠᱤᱨᱤᱧ ᱟᱹᱠᱷᱨᱤᱧ ᱦᱚᱸ ᱟᱹᱰᱤ ᱜᱟᱱ ᱜᱮ ᱵᱷᱟᱜᱮ ᱜᱮ ᱦᱩᱭᱩᱜ ᱠᱟᱱᱟ ᱱᱚᱸᱰᱮ ᱠᱷᱚᱱ ᱤᱧ ᱟᱭᱢᱟ ᱢᱟᱱᱮ ᱯᱚᱭᱥᱟ ᱦᱚᱧ ᱤᱱᱠᱟᱢ ᱫᱟᱲᱮᱭᱟᱜ ᱠᱟᱱᱟ